ᱡᱚᱛᱚᱠᱷᱚᱱ ᱢᱟᱲᱟᱝ ᱢᱟ ᱤᱧ ᱤᱥᱤᱱ ᱵᱟᱥᱟᱝ ᱫᱚᱢᱮᱧ ᱠᱩᱥᱤᱭᱟᱜᱼᱟ ᱤᱧᱟᱹᱜ ᱟᱹᱰᱤ ᱥᱚᱠᱷ ᱛᱤᱧ ᱢᱮᱱᱟᱜ ᱛᱤᱧᱟᱹ ᱤᱥᱤᱱ ᱵᱟᱥᱟᱝ ᱫᱚ ᱢᱮᱱᱠᱷᱟᱱ ᱤᱧ ᱤᱭᱩᱴᱩᱵᱽ ᱠᱚᱨᱮᱫ ᱟᱭᱢᱟ ᱵᱷᱟᱹᱜᱤ ᱵᱷᱟᱹᱜᱤ ᱤᱥᱤᱱ ᱵᱟᱥᱟᱝ ᱵᱟᱵᱚᱫ ᱛᱤᱧ ᱧᱮᱞ ᱟᱠᱟᱫᱟ ᱟᱨ ᱚᱱᱟ ᱨᱮᱥᱤᱯᱤ ᱠᱚᱧ ᱵᱮᱱᱟᱣ ᱦᱚᱸᱧ ᱵᱮᱱᱟᱣ ᱟᱠᱟᱫᱟ ᱟᱞᱮ ᱚᱲᱟᱜ ᱨᱮ ᱤᱧᱟᱹᱜ ᱤᱥᱤᱱ ᱵᱟᱥᱟᱝ ᱫᱚᱢᱮ ᱠᱚ ᱠᱩᱥᱤᱭᱟᱜᱼᱟ ᱟᱨ ᱡᱚᱢ ᱞᱟᱹᱜᱤᱫ ᱛᱮᱠᱚ ᱞᱚᱜᱚᱱᱚᱜᱼᱟ ᱤᱧᱫᱚ ᱪᱮᱫ ᱫᱚᱧ ᱪᱮᱫ ᱟᱠᱟᱫ ᱜᱮᱭᱟ ᱢᱮᱱᱠᱷᱟᱱ ᱱᱤᱛ ᱦᱟᱹᱵᱤᱡ ᱤᱥᱤᱱ ᱦᱮᱯᱨᱟᱣ ᱨᱮᱥᱮ ᱤᱭᱩᱴᱩᱵᱽ ᱨᱮ ᱵᱷᱤᱰᱭᱳ ᱫᱚ ᱵᱟᱹᱧ ᱟᱯᱞᱳᱰ ᱢᱮᱱᱠᱷᱟᱱ ᱪᱮᱥᱴᱟ ᱢᱮᱱᱟᱜᱼᱟ ᱤᱭᱩᱴᱩᱵᱽ ᱨᱮ ᱤᱧᱟᱹᱜ ᱢᱤᱫᱴᱟᱱ ᱤᱥᱤᱱ ᱵᱟᱥᱟᱝ ᱵᱟᱵᱚᱫ ᱱᱟᱯᱟᱭ ᱱᱟᱯᱟᱭ ᱨᱮᱥᱤᱯᱤ ᱨᱮᱭᱟᱜ ᱟᱯᱱᱟᱨᱟᱜ ᱤᱧᱟᱹᱜ ᱟᱯᱱᱟᱨᱟᱜ ᱪᱮᱱᱮᱞ ᱠᱷᱩᱞᱟᱹᱣ ᱨᱮᱭᱟᱜ ᱡᱟᱦᱟᱸ ᱨᱮ ᱤᱧ ᱤᱧᱟᱹᱜ ᱥᱟᱱᱛᱟᱲ ᱥᱟᱶᱛᱟ ᱨᱮᱭᱟᱜ ᱡᱚᱢᱼᱧᱩ ᱤᱥᱤᱱ ᱵᱟᱥᱟᱝ ᱵᱟᱵᱚᱫ ᱛᱤᱧ ᱯᱳᱥᱴᱼᱟ